ᱤᱧᱫᱚ ᱠᱷᱚᱵᱚᱨ ᱫᱚ ᱟᱹᱰᱤ ᱠᱟᱡᱟᱠ ᱨᱟᱸᱜᱟᱣ ᱫᱚ ᱵᱟᱹᱧ ᱯᱟᱲᱦᱟᱣᱟ ᱟᱥᱛᱮ ᱟᱥᱛᱮ ᱜᱤᱧ ᱯᱟᱲᱦᱟᱣᱟ ᱟᱨ ᱟᱥᱛᱮ ᱟᱥᱛᱮ ᱛᱤᱧ ᱧᱮᱞᱟ ᱟᱨ ᱥᱟᱨ ᱥᱟᱹᱜᱩᱱ ᱯᱮᱯᱟᱨ ᱯᱟᱲᱦᱟᱣ ᱟᱹᱰᱤ ᱟᱸᱴᱤᱧ ᱠᱩᱥᱤᱭᱟᱜᱼᱟ ᱟᱨ ᱪᱮᱛᱛᱨᱟᱦᱟᱨ ᱮᱱᱮᱡ ᱚᱱᱟ ᱟᱹᱰᱤ ᱟᱸᱴᱤᱧ ᱠᱩᱥᱤᱭᱟᱜᱼᱟ